ᱥᱮᱨᱮᱧ ᱫᱩᱨᱟᱹᱝ ᱠᱚ ᱚᱱᱟ ᱩᱰᱩᱜ ᱢᱚᱱ ᱠᱷᱚᱱ ᱥᱟᱦᱟᱭ ᱞᱟᱹᱜᱤᱫ ᱱᱚᱣᱟ ᱥᱮᱨᱮᱧ ᱠᱚᱫᱚ ᱟᱹᱰᱤ ᱞᱮᱜᱽ ᱞᱟᱹᱠᱛᱤ ᱠᱟᱱᱟ ᱟᱨ ᱵᱤᱱᱛᱤ ᱠᱟᱨᱟᱢ ᱠᱚᱦᱚᱸ ᱟᱹᱰᱤ ᱱᱟᱯᱟᱭ ᱥᱮᱨᱮᱧᱚᱜᱼᱟ ᱱᱤᱛᱚᱜᱟᱜ ᱡᱩᱜᱽ ᱨᱮ ᱚᱱᱟ ᱥᱮᱨᱮᱧ ᱫᱩᱨᱟᱹᱝ ᱠᱚ ᱵᱟᱹᱭ ᱵᱟᱹᱭᱛᱮ ᱢᱟᱞᱚᱴᱚᱜ ᱠᱟᱱᱟ ᱥᱟᱱᱛᱟᱲ ᱥᱟᱶᱛᱟ ᱨᱮᱭᱟᱜ ᱡᱟᱦᱟᱸ ᱥᱮᱨᱮᱧ ᱫᱩᱨᱟᱹᱝ ᱠᱚᱫᱚ ᱫᱮᱵᱽᱱᱟᱜᱚᱨᱤ ᱨᱳᱢᱟᱱ ᱞᱮᱠᱟ ᱠᱚ ᱟᱹᱭᱠᱟᱹᱣᱮᱜᱼᱟ ᱚᱱᱟ ᱠᱷᱟᱹᱛᱤᱨ ᱥᱮᱨᱮᱧ ᱫᱚ ᱱᱟᱯᱟᱭ ᱛᱮᱜᱮ ᱥᱮᱨᱮᱧ ᱞᱟᱹᱠᱛᱤ ᱠᱟᱱᱟ ᱥᱮᱨᱮᱧ ᱫᱩᱨᱟᱹᱝ ᱫᱚ ᱦᱟᱯᱲᱟᱢ ᱠᱚ ᱟᱵᱚᱣᱟᱜ ᱫᱚ ᱥᱮᱨᱮᱧ ᱫᱩᱨᱟᱹᱝ ᱛᱮᱜᱮ ᱟᱹᱨᱤᱪᱟᱹᱞᱤ ᱞᱟᱭᱼᱞᱟᱠᱪᱟᱨ ᱠᱚ ᱫᱚᱦᱚ ᱞᱮᱫᱼᱟ ᱱᱤᱛᱚᱜ ᱫᱚ ᱚᱞ ᱛᱚᱞ ᱛᱮ ᱤᱭᱟᱹᱜ ᱠᱟᱱᱟ ᱥᱮᱫᱟᱭ ᱫᱚ ᱥᱮᱨᱮᱧ ᱫᱩᱨᱟᱹᱝ ᱛᱮᱜᱮ ᱟᱵᱚᱣᱟᱜ ᱥᱮᱨᱮᱧ ᱫᱚᱠᱚ ᱫᱚᱦᱚ ᱟᱹᱜᱩ ᱞᱮᱜᱼᱟ ᱟᱨ ᱟᱵᱚ ᱠᱟᱹᱢᱤ ᱦᱚᱨᱟ ᱵᱚᱱ ᱚᱱᱠᱟ ᱜᱮᱵᱚᱱ ᱠᱟᱹᱢᱤ ᱫᱟᱲᱮᱭᱟᱜᱼᱟ